ᱡᱟᱦᱟᱸᱭ ᱫᱚ ᱟᱯᱮ ᱢᱤᱫᱴᱮᱡ ᱨᱮᱹᱞ ᱯᱨᱚᱥᱱᱚ ᱯᱮ ᱮᱢᱟ ᱠᱟᱣᱫᱤᱧᱟ ᱚᱱᱟ ᱠᱷᱟᱹᱛᱤᱨ ᱛᱤᱧ ᱞᱟᱹᱭᱫᱟ ᱡᱮ ᱞᱟᱦᱟ ᱫᱚ ᱤᱧᱤᱧ ᱪᱟᱞᱟᱣ ᱠᱟᱱᱟ ᱦᱩᱭᱩᱜ ᱠᱟᱱᱟ ᱠᱳᱞᱠᱟᱛᱟ ᱢᱟᱱᱮ ᱠᱳᱞᱠᱟᱛᱟᱧ ᱪᱟᱞᱟᱣ ᱞᱮᱱᱟ ᱢᱤᱫᱴᱮᱡ ᱠᱟᱹᱢᱤ ᱞᱟᱹᱜᱤᱫ ᱛᱮ ᱟᱴ ᱟᱞᱮ ᱡᱮ ᱴᱨᱮᱱ ᱛᱮᱞᱮ ᱪᱟᱞᱟᱣ ᱞᱮᱱᱟ ᱚᱱᱟᱫᱚ ᱦᱩᱭᱩᱜ ᱠᱟᱱᱟ ᱵᱚᱱᱫᱮ ᱵᱷᱟᱨᱚᱛ ᱮᱠᱥᱯᱨᱮᱥ ᱡᱟᱦᱟᱸ ᱞᱟᱹᱭᱟᱹᱧ ᱤᱧ ᱥᱟᱹᱨᱤᱱᱟᱜ ᱚᱱᱟ ᱴᱨᱮ ᱱ ᱨᱮᱭᱟᱜ ᱵᱮᱵᱥᱛᱷᱟ ᱦᱚᱸ ᱟᱹᱰᱤ ᱢᱚᱡᱽ ᱜᱮᱭᱟ ᱥᱤᱴ ᱠᱷᱚᱱᱟᱜ ᱮᱦᱚᱵ ᱠᱟᱛᱮᱫ ᱡᱟᱵᱚᱛᱤᱭᱚ ᱡᱤᱱᱤᱥ ᱢᱟᱱᱮ ᱟᱹᱰᱤ ᱱᱟᱯᱟᱭ ᱜᱮᱭᱟ ᱠᱤᱱᱛᱩ ᱚᱱᱟ ᱠᱷᱟᱹᱛᱤᱨ ᱛᱮ ᱚᱱᱮ ᱪᱮᱫ ᱵᱚᱞᱮ ᱥᱤᱴ ᱥᱤᱴ ᱦᱚᱸ ᱠᱚᱱᱳ ᱢᱟᱱᱮ ᱮᱠᱫᱚᱢ ᱥᱮᱭ ᱵᱮᱯᱟᱨ ᱟᱨ ᱢᱟᱱᱮ ᱵᱟᱛᱷᱨᱩᱢ ᱦᱚᱸ ᱮᱠᱫᱚᱢ ᱢᱟᱱᱮ ᱢᱚᱡᱽ ᱜᱮ ᱤᱧᱡᱤᱱ ᱠᱚ ᱟᱹᱣᱲᱤᱢ ᱤᱧᱡᱤᱱ ᱨᱮᱭᱟᱜ ᱪᱟᱠᱟ ᱠᱚᱦᱚᱸ ᱱᱟᱯᱟᱭ ᱜᱮᱭᱟ ᱮᱠᱫᱚᱢ ᱚᱱᱟ ᱢᱟᱱᱮ ᱨᱮᱹᱞ ᱨᱮᱭᱟᱜ ᱵᱮᱵᱚᱥᱛᱷᱟ ᱟᱹᱰᱤ ᱢᱚᱡᱽ ᱜᱮᱭᱟ ᱟᱨ ᱚᱱᱟ ᱥᱟᱛᱮᱜ ᱢᱟᱱᱮ ᱨᱮᱹᱞ ᱨᱮᱭᱟᱜ ᱡᱮᱨᱚᱠᱚᱢ ᱪᱮᱫ ᱞᱮᱠᱟ ᱥᱤᱥᱴᱮᱢ ᱦᱩᱭᱩᱜᱼᱟ ᱚᱱᱟ ᱪᱮᱛᱟᱱ ᱛᱮᱜᱮ ᱢᱟ ᱚᱱᱟ ᱠᱷᱚᱨᱪᱟ ᱯᱟᱲᱟᱜ ᱟᱫᱚ ᱥᱟᱹᱨᱤ ᱠᱟᱛᱷᱟ ᱵᱚᱞᱛᱮ ᱜᱮᱞᱮ ᱚᱱᱟ ᱦᱤᱥᱟᱹᱵ ᱛᱮ ᱨᱮᱹᱞ ᱨᱮᱭᱟᱜ ᱠᱷᱚᱨᱪᱟ ᱦᱚᱸ ᱟᱹᱰᱤ ᱜᱮᱭᱟ ᱡᱮᱨᱚᱠᱚᱢ ᱢᱤᱫ ᱦᱚᱲᱟᱜ ᱥᱤᱴ ᱜᱮ ᱢᱟᱱᱮ ᱯᱟᱸᱥᱥᱚ ᱠᱷᱚᱱᱟᱜ ᱮᱦᱚᱵᱚᱜᱼᱟ ᱢᱟᱱᱮ ᱟᱯᱮᱭᱟᱜ ᱪᱮᱫ ᱞᱮᱠᱟᱯᱮ ᱦᱟᱛᱼᱟ ᱚᱱᱟ ᱩᱯᱚᱨ ᱰᱤᱯᱮᱱᱰᱚᱜᱼᱟ ᱡᱚᱫᱤ ᱵᱷᱤ ᱟᱭ ᱯᱤ ᱯᱮ ᱦᱟᱛ ᱠᱷᱟᱡ ᱛᱟᱦᱚᱞᱮ ᱦᱟᱡᱟᱨ ᱠᱷᱚᱱᱟᱜ ᱮᱦᱚᱵᱚᱜᱼᱟ ᱟᱫᱚ ᱚᱱᱟ ᱠᱚᱜᱮ ᱟᱨᱦᱚᱸ ᱚᱱᱟ ᱥᱟᱛᱮᱜ ᱡᱚᱢᱼᱧᱩ ᱡᱚᱛᱚ ᱟᱨᱦᱚᱸ ᱟᱹᱰᱤ ᱢᱚᱡᱽ ᱜᱮᱭᱟ ᱱᱟᱯᱟᱭ ᱜᱮᱭᱟ ᱟᱫᱚ ᱥᱟᱹᱨᱤ ᱠᱟᱛᱷᱟ ᱵᱚᱞᱛᱮ ᱜᱮᱞᱮ ᱚᱱᱟ ᱵᱚᱱᱫᱮ ᱵᱷᱟᱨᱚᱛ ᱮᱠᱥᱯᱨᱮᱥ ᱴᱨᱮᱹᱱ ᱨᱮ ᱡᱟᱦᱟᱸᱭ ᱠᱚᱯᱮ ᱪᱟᱞᱟᱣ ᱵᱟᱲᱟᱜᱼᱟ ᱟᱫᱚ ᱯᱮ ᱪᱮᱫ ᱠᱟ ᱯᱮ ᱵᱩᱡᱷᱟᱹᱣᱟ ᱟᱯᱮ ᱦᱟᱸᱜ ᱢᱤᱫ ᱫᱷᱟᱣ ᱯᱮ ᱢᱟᱱᱮ ᱱᱤᱡᱮ ᱛᱮᱜᱮ ᱯᱮ ᱦᱟᱸᱜ ᱧᱮᱞ ᱟᱯᱮ